ᱵᱷᱟᱨᱚᱛ ᱨᱮᱭᱟᱜ ᱮᱱᱮᱡ ᱠᱟᱹᱨᱤᱜᱚᱞ ᱠᱚᱣᱟᱜ ᱵᱩᱞᱮᱴ ᱨᱮᱭᱟᱜ ᱫᱚ ᱢᱮᱱᱟᱜᱼᱟ ᱫᱤᱠᱩ ᱪᱮᱛᱟᱱ ᱨᱮ ᱛᱟ ᱟᱵᱚ ᱥᱟᱱᱛᱟᱲ ᱴᱷᱮᱱ ᱫᱚ ᱵᱟᱹᱱᱩᱜ ᱠᱟᱫᱟ ᱛᱚᱵᱮ ᱥᱟᱱᱛᱟᱲᱟᱜ ᱫᱚ ᱮᱱᱮᱡ ᱥᱮᱨᱮᱧ ᱢᱮᱱᱟᱜ ᱠᱟᱫᱟ ᱵᱟᱦᱟ ᱡᱚᱠᱷᱚᱱ ᱫᱚ ᱵᱟᱦᱟ ᱵᱚᱱ ᱮᱱᱮᱡᱼᱟ ᱥᱚᱨᱦᱟᱭ ᱡᱚᱠᱷᱚᱱ ᱫᱚ ᱥᱚᱦᱨᱟᱭ ᱵᱚᱱ ᱮᱱᱮᱡᱼᱟ ᱫᱚᱝ ᱡᱚᱠᱷᱚᱡ ᱫᱚ ᱵᱟᱯᱞᱟ ᱦᱩᱭᱩᱜᱼᱟ ᱩᱱᱫᱚ ᱫᱚᱝ ᱵᱚᱱ ᱮᱱᱮᱡᱼᱟ ᱠᱟᱨᱟᱢ ᱡᱚᱠᱷᱚᱱ ᱫᱚ ᱠᱟᱨᱟᱢ ᱵᱚᱱ ᱮᱱᱮᱡᱼᱟ ᱟᱨ ᱞᱟᱜᱽᱲᱮ ᱢᱟ ᱢᱮᱱᱟᱜ ᱜᱮ ᱥᱟᱨᱟᱫᱤᱱ ᱦᱚᱜᱼᱚᱭᱱᱟ ᱜᱮ ᱮᱱᱮᱡ ᱥᱮᱨᱮᱧ ᱫᱚ ᱛᱚᱵᱮ ᱮᱱᱮᱡ ᱥᱮᱨᱮᱧ ᱫᱚ ᱡᱷᱚᱛᱚ ᱫᱚ ᱥᱟᱨᱟᱫᱤᱱ ᱫᱚ ᱮᱱᱮᱡ ᱥᱮᱨᱮᱧ ᱫᱚ ᱵᱟᱝ ᱪᱟᱞᱟᱜᱼᱟ ᱡᱟᱦᱟᱸᱴᱟᱜ ᱫᱚ ᱢᱚᱱᱮ ᱠᱟᱜ ᱢᱮ ᱯᱷᱟᱹᱜᱩᱱ ᱥᱚᱨᱦᱟᱭᱚᱜ ᱠᱟᱱᱟᱢ ᱩᱱᱫᱚ ᱯᱷᱟᱹᱜᱩᱱ ᱜᱮ ᱨᱩᱭ ᱦᱩᱭᱩᱜ ᱛᱟᱢᱟ ᱥᱚᱦᱨᱟᱭ ᱦᱚᱸ ᱪᱟᱞᱟᱜ ᱫᱚ ᱪᱟᱞᱟᱜ ᱛᱟᱢᱟ ᱪᱮᱫ ᱪᱚᱝ ᱛᱚ ᱫᱚᱝ ᱨᱮ ᱫᱚᱝ ᱵᱚᱱ ᱮᱱᱮᱡ ᱠᱟᱱᱟ ᱵᱚᱱ ᱫᱚ ᱫᱚᱝ ᱜᱮ ᱥᱮᱨᱮᱧ ᱦᱩᱭᱩᱜ ᱛᱟᱢᱟ ᱚᱱᱟ ᱛᱟᱞᱟ ᱨᱮᱫᱚ ᱥᱚᱨᱦᱟᱭ ᱨᱩ ᱠᱚᱫᱚ ᱵᱟᱝ ᱪᱟᱞᱟᱜᱼᱟ ᱠᱟᱨᱚᱱ ᱵᱟᱯᱞᱟᱜ ᱠᱟᱱᱟᱵᱚᱱ ᱥᱮ ᱟᱵᱚ ᱫᱚ ᱵᱟᱯᱞᱟᱜ ᱠᱟᱱᱟᱵᱚᱱ ᱟᱨ ᱡᱩᱫᱤᱢ ᱞᱟᱹᱭᱟ ᱤᱭᱟᱹ ᱥᱚᱨᱦᱟᱭ ᱚᱱᱟᱠᱤ ᱪᱟᱞᱟᱜᱼᱟ ᱵᱟᱝ ᱪᱟᱞᱟᱜᱼᱟ ᱤᱧᱟᱹᱜ ᱢᱮᱱ ᱛᱮᱫᱚ ᱟᱨ ᱠᱟᱱᱟ ᱦᱚᱸ ᱵᱟᱝ ᱠᱟᱱᱟ ᱠᱟᱨᱚᱱ ᱵᱟᱯᱞᱟᱜ ᱠᱟᱱᱟᱢ ᱟᱢ ᱫᱚ ᱫᱚᱝ ᱜᱮ ᱨᱩᱭ ᱢᱮ ᱛᱚ ᱞᱟᱜᱽᱲᱮ ᱫᱚ ᱡᱚᱛᱚ ᱥᱮᱜ ᱠᱟᱱ ᱜᱮᱭᱟ ᱞᱟᱜᱽᱲᱮ ᱫᱚ ᱯᱨᱟᱭ ᱜᱮ ᱡᱷᱟᱜᱚᱜ ᱜᱮᱭᱟ ᱟᱨ ᱪᱮᱫ ᱪᱚᱝ ᱛᱚ ᱚᱱᱟᱛᱮᱧ ᱢᱮᱱᱫᱟ ᱟᱵᱚ ᱥᱟᱱᱛᱟᱲ ᱠᱚᱣᱟᱜ ᱫᱚ ᱟᱹᱰᱤ ᱜᱚᱴᱟᱝ ᱮᱱᱮᱡ ᱥᱮᱨᱮᱧ ᱢᱮᱱᱟᱜᱼᱟ ᱠᱟᱨᱟᱢ ᱢᱮᱱᱟᱜᱼᱟ ᱢᱮᱱᱟᱜᱼᱟ ᱟᱹᱰᱤ ᱜᱚᱴᱟᱝ ᱜᱮ ᱢᱚᱱᱮ ᱠᱟᱜ ᱢᱮ ᱥᱚᱨᱦᱟᱭ ᱢᱮᱱᱟᱜᱼᱟ ᱵᱟᱦᱟ ᱢᱮᱱᱟᱜᱼᱟ ᱫᱚᱝ ᱢᱮᱱᱟᱜᱼᱟ ᱞᱟᱜᱽᱲᱮ ᱢᱮᱱᱟᱜᱼᱟ ᱦᱮᱸ ᱮᱢᱟᱱ ᱢᱮᱱᱟᱜᱼᱟ ᱚᱱᱟ ᱢᱮᱱᱟᱜᱼᱟ ᱟᱨᱚ ᱢᱮᱱᱟᱜ ᱜᱮᱭᱟ ᱪᱮᱫ ᱪᱚᱝ ᱫᱟᱸᱥᱟᱭ ᱮᱱᱮᱡ ᱦᱚᱸ ᱢᱮᱱᱟᱜ ᱜᱮᱭᱟ ᱛᱮᱦᱮᱧ ᱫᱚ ᱱᱤᱭᱟᱹ ᱠᱚ ᱛᱮᱜᱮᱧ ᱢᱩᱪᱟᱹᱫ ᱮᱫᱟ